ᱦᱮᱞᱳ ᱦᱮᱸ ᱡᱚᱦᱟᱨ ᱜᱮ ᱚ ᱤᱧᱤᱧ ᱨᱚᱲᱮᱫᱼᱟ ᱥᱩᱥᱟᱹᱨᱤᱭᱟᱹ ᱩᱲᱤᱥᱥᱟ ᱠᱷᱚᱱ ᱚᱠᱚᱭ ᱚᱠᱚᱭ ᱢᱟᱺᱡᱷᱤ ᱵᱩᱲᱦᱤ ᱠᱟᱱ ᱜᱮᱭᱟᱢ ᱚ ᱯᱷᱳᱱ ᱠᱮᱫᱼᱟᱹᱧ ᱤᱧ ᱵᱟᱲᱟᱭ ᱥᱟᱱᱟᱧ ᱤᱫᱤᱧ ᱠᱟᱱᱟ ᱟᱯᱮ ᱥᱮᱱ ᱠᱚ ᱦᱚᱲ ᱪᱮᱫᱠᱟ ᱪᱮᱞᱮᱠᱟ ᱢᱮᱱᱟᱜ ᱠᱚᱣᱟ ᱥᱮ ᱪᱮᱫᱠᱟ ᱨᱳᱡᱽᱜᱟᱨ ᱠᱚ ᱚᱠᱟ ᱠᱚ ᱠᱷᱚᱱ ᱠᱚ ᱨᱳᱡᱽᱜᱟᱨᱫᱟ ᱦᱮᱸ ᱟᱫᱚ ᱪᱮᱫ ᱠᱚ ᱠᱷᱚᱽᱡ ᱯᱮ ᱨᱳᱡᱽᱜᱟᱨᱟ ᱟᱪᱪᱷᱟ ᱚ ᱟᱯᱮ ᱥᱮᱫ ᱫᱚ ᱪᱟᱥᱵᱟᱥ ᱠᱚᱫᱚ ᱵᱟᱝ ᱦᱩᱭᱩᱜ ᱠᱟᱱᱟ ᱛᱚᱵᱮ ᱟᱨ ᱪᱮᱫ ᱠᱚ ᱵᱟᱡᱟᱨ ᱠᱚᱨᱮᱫ ᱫᱚ ᱪᱮᱫ ᱠᱚᱯᱮ ᱟᱹᱠᱷᱨᱤᱧ ᱵᱟᱲᱟᱭᱟ ᱟᱪᱪᱷᱟ ᱛᱚᱵᱮ ᱟᱯᱮ ᱥᱮᱱ ᱫᱚ ᱟᱹᱰᱤ ᱦᱚᱲ ᱠᱚᱫᱚ ᱟᱹᱰᱤ ᱠᱚᱥᱴᱚ ᱢᱮᱱᱟᱜ ᱠᱚᱣᱟ ᱪᱮᱫᱠᱟ ᱡᱚᱢ ᱧᱩ ᱞᱟᱹᱜᱤᱫ ᱛᱮ ᱦᱚᱲ ᱟᱹᱰᱤ ᱟᱸᱴ ᱠᱚ ᱨᱳᱡᱽᱜᱟᱨ ᱠᱚ ᱡᱟᱦᱟᱱᱟᱜ ᱦᱟᱥᱟ ᱞᱟᱹᱜᱤᱫ ᱪᱮᱫ ᱠᱚ ᱢᱮᱱᱟ ᱟᱨ ᱪᱮᱫ ᱨᱳᱡᱽᱜᱟᱨ ᱨᱮᱭᱟᱜ ᱫᱚ ᱛᱚᱵᱮ ᱟᱯᱮ ᱫᱚ ᱥᱟᱺᱜᱤᱧ ᱜᱮ ᱫᱟᱹᱲ ᱦᱩᱭᱩᱜ ᱠᱟᱱ ᱛᱟᱯᱮᱭᱟ ᱚᱱᱠᱟᱱ ᱡᱟᱦᱟᱱ ᱵᱮᱵᱚᱥᱛᱷᱟ ᱦᱚᱸ ᱵᱟᱹᱱᱩᱜᱼᱟᱥᱮ ᱥᱩᱨᱼᱥᱩᱯᱩᱨ ᱠᱚᱨᱮᱫ ᱡᱟᱦᱟᱱ ᱠᱟᱹᱢᱤ ᱦᱚᱸ ᱵᱟᱹᱱᱩᱜ ᱛᱟᱯᱮᱭᱟ ᱚᱱᱟ ᱵᱟᱲᱟᱭ ᱡᱚᱱᱟᱜ ᱴᱷᱤᱠ ᱜᱮᱭᱟ ᱢᱟ ᱛᱚᱵᱮ ᱢᱟᱹᱡᱷᱤ ᱵᱩᱲᱦᱤ ᱦᱳᱭ ᱡᱚᱦᱟᱨ ᱜᱮ